ᱤᱧᱟᱹᱜ ᱯᱚᱱᱚᱛ ᱨᱮᱫᱚ ᱟᱹᱤᱜᱟᱱ ᱢᱤᱰᱤᱭᱟ ᱜᱮ ᱢᱮᱱᱟᱜ ᱠᱚᱣᱟ ᱚᱱᱟᱠᱚ ᱢᱩᱫᱽᱨᱮᱜᱮ ᱠᱤᱪᱷᱩ ᱜᱟᱱ ᱢᱤᱰᱤᱭᱟ ᱠᱚ ᱟᱹᱰᱤ ᱱᱟᱯᱟᱭ ᱠᱚ ᱠᱟᱹᱢᱤ ᱠᱟᱱᱟ ᱟᱨ ᱢᱤᱰᱤᱭᱟ ᱠᱚᱫᱚ ᱯᱚᱱᱚᱛ ᱥᱮ ᱫᱤᱥᱚᱢ ᱨᱮᱱᱟᱜ ᱡᱚᱛᱚ ᱡᱟᱭᱜᱟ ᱨᱮᱜᱮ ᱛᱟᱦᱮᱱ ᱫᱚᱨᱠᱟᱨ ᱪᱮᱫᱟᱜ ᱥᱮ ᱟᱨ ᱵᱟᱝᱠᱷᱟᱱ ᱠᱷᱚᱵᱚᱨ ᱠᱚ ᱠᱤᱪᱷᱩ ᱟᱵᱚ ᱛᱟᱞᱟᱨᱮ ᱵᱟᱭ ᱥᱚᱫᱚᱨ ᱫᱟᱲᱮᱭᱟᱜᱼᱟ ᱢᱤᱰᱤᱭᱟ ᱠᱚᱨᱮᱫ ᱪᱟᱹᱠᱨᱤ ᱧᱟᱢ ᱞᱟᱹᱜᱤᱫ ᱫᱚ ᱥᱯᱮᱥᱟᱞ ᱢᱤᱰᱤᱭᱟ ᱠᱚ ᱵᱟᱠᱷᱨᱟ ᱠᱚᱞᱮᱡᱽ ᱵᱮᱱᱟᱣ ᱟᱠᱟᱱᱟ ᱤᱱᱟᱹ ᱠᱚᱞᱮᱡᱽ ᱨᱮ ᱰᱤᱜᱽᱨᱤ ᱠᱚ ᱦᱟᱛᱟᱣ ᱠᱟᱛᱮᱫ ᱱᱟᱯᱟᱭ ᱛᱮ ᱢᱤᱰᱤᱭᱟ ᱨᱮ ᱪᱟᱹᱠᱨᱤ ᱨᱮᱱᱟᱜ ᱫᱟᱣ ᱠᱚ ᱧᱟᱢ ᱫᱟᱲᱮᱭᱟᱜᱼᱟ ᱢᱤᱰᱤᱭᱟ ᱠᱚᱫᱚ ᱫᱤᱥᱚᱢ ᱨᱮᱱᱟᱜ ᱞᱳᱠ ᱛᱚᱱᱛᱨᱚ ᱨᱮᱱᱟᱜ ᱯᱩᱱᱟᱜ ᱢᱩᱛᱩᱞ ᱠᱷᱩᱱᱴᱤ ᱠᱟᱱᱟ ᱠᱚ ᱚᱱᱟᱛᱮ ᱩᱱᱠᱩ ᱫᱚ ᱫᱤᱥᱚᱢ ᱪᱟᱞᱟᱣ ᱨᱮᱱ ᱱᱟᱯᱟᱭ ᱛᱮ ᱦᱩᱭᱩᱜ ᱢᱟ ᱚᱱᱟᱨᱮ ᱟᱹᱰᱤ ᱢᱟᱨᱟᱝ ᱟᱸᱜᱤᱵᱷᱟᱨ ᱛᱟᱦᱮᱱ ᱛᱟᱠᱚᱣᱟ ᱟᱨ ᱢᱤᱰᱤᱭᱟ ᱠᱚᱫᱚ ᱟᱞᱮ ᱱᱚᱛᱮ ᱨᱮᱱ ᱢᱤᱰᱤᱭᱟ ᱠᱚᱫᱚ ᱟᱹᱰᱤ ᱱᱟᱯᱟᱭ ᱠᱚ ᱠᱟᱹᱢᱤ ᱠᱟᱱᱟ ᱟᱨ ᱫᱤᱥᱚᱢ ᱨᱮ ᱢᱟᱱᱮ ᱠᱤᱪᱷᱩ ᱟᱹᱰᱤ ᱨᱚᱠᱚᱢ ᱜᱷᱚᱴᱚᱱᱟ ᱠᱚ ᱡᱟᱦᱟᱸ ᱫᱚ ᱟᱹᱰᱤ ᱞᱚᱜᱚᱱ ᱥᱚᱫᱚᱨᱚᱜᱼᱟ ᱢᱤᱰᱤᱭᱟ ᱠᱚ ᱛᱟᱦᱮᱱ ᱠᱷᱟᱱ ᱢᱤᱰᱤᱭᱟ ᱟᱨ ᱯᱟᱵᱽᱞᱤᱠ ᱥᱟᱶ ᱟᱹᱰᱤ ᱥᱩᱞᱩᱠ ᱥᱟᱹᱜᱟᱹᱭ ᱛᱟᱦᱮᱱ ᱫᱚᱨᱠᱟᱨ ᱟᱨ ᱵᱟᱝᱠᱷᱟᱱ ᱠᱷᱚᱵᱚᱨ ᱠᱤᱪᱷᱩ ᱜᱟᱱ ᱫᱚ ᱵᱟᱭ ᱥᱚᱫᱚᱨᱚᱜᱼᱟ ᱢᱤᱰᱤᱭᱟ ᱯᱟᱵᱽᱞᱤᱠ ᱛᱟᱞᱟᱨᱮ ᱥᱟᱹᱜᱟᱹᱭ ᱡᱩᱫᱤ ᱱᱚᱝᱠᱟ ᱵᱟᱭ ᱛᱟᱦᱮᱱ ᱠᱷᱟᱱ